ᱦᱮᱸ ᱡᱟᱹᱛᱤ ᱵᱤᱨᱫᱟᱹ ᱦᱮᱸ ᱠᱨᱤᱭᱟᱨ ᱵᱟᱱᱟᱨᱜᱮ ᱤᱧᱟᱹᱜ ᱤᱧ ᱠᱩᱨᱩᱢᱩᱴᱩ ᱠᱟᱫᱟ ᱪᱮᱫᱟᱜ ᱥᱮ ᱡᱟᱹᱛᱤ ᱵᱤᱨᱫᱟᱹᱧ ᱦᱩᱭ ᱞᱮᱱᱠᱷᱟᱱ ᱢᱮᱫᱴᱮᱱ ᱪᱮᱫ ᱤᱧ ᱞᱟᱹᱭᱟ ᱢᱟᱱᱮ ᱚᱸᱰᱮ ᱫᱟᱜ ᱥᱮ ᱟᱵᱚᱣᱟᱦᱟ ᱥᱮ ᱜᱷᱩᱨᱱᱤ ᱡᱷᱚᱲ ᱛᱤᱥ ᱦᱩᱭᱜᱩᱜᱼᱟ ᱥᱮ ᱚᱠᱟᱥᱮᱜ ᱚᱠᱟ ᱴᱚᱴᱷᱟᱨᱮ ᱦᱩᱭᱩᱜᱼᱟ ᱥᱮ ᱚᱠᱟ ᱥᱮᱫ ᱦᱩᱭ ᱫᱟᱲᱮᱭᱟᱜᱼᱟ ᱛᱤᱱ ᱚᱠᱛᱮ ᱦᱩᱭ ᱫᱟᱲᱮᱭᱟᱜᱼᱟ ᱱᱚᱣᱟ ᱠᱚ ᱤᱧᱤᱧ ᱵᱩᱡᱷᱟᱹᱣ ᱫᱟᱲᱮᱭᱟᱜᱼᱟ ᱥᱮ ᱚᱱᱟᱠᱚᱹᱧ ᱵᱩᱡᱷᱟᱹᱣ ᱛᱮᱵᱟᱜ ᱞᱮᱠᱷᱟᱱ ᱚᱱᱟ ᱴᱚᱴᱷᱟ ᱥᱮᱜ ᱨᱮᱱ ᱦᱚᱲ ᱥᱮ ᱴᱚᱴᱷᱟ ᱨᱮᱱ ᱦᱚᱲ ᱤᱧ ᱩᱱᱠᱩ ᱚᱸᱰᱮ ᱠᱷᱚᱱᱟᱜ ᱥᱟᱦᱟ ᱫᱟᱲᱮᱭᱟᱠᱚᱣᱟᱧ ᱛᱚ ᱵᱤᱠᱟᱹᱱᱤ ᱦᱳᱞ ᱡᱟᱹᱛᱤᱨ ᱵᱤᱨᱫᱟᱹ ᱦᱩᱭ ᱞᱮᱱᱠᱷᱟᱱ ᱦᱳᱭᱛᱳ ᱚᱱᱟᱱ ᱟᱱᱟᱴ ᱫᱚ ᱵᱟᱝ ᱦᱩᱭᱩᱜᱼᱟ ᱡᱟᱦᱟᱸ ᱫᱚ ᱦᱚᱲ ᱠᱩᱧ ᱥᱚᱱᱛᱚᱨ ᱠᱟᱠᱚᱣᱟ ᱱᱚᱝᱠᱟᱱ ᱠᱤᱪᱷᱩ ᱵᱷᱟᱜᱮ ᱡᱤᱱᱤᱥᱜᱮ ᱦᱳᱭᱛᱳ ᱦᱩᱭ ᱫᱟᱲᱮᱭᱟᱜᱼᱟ ᱟᱨ ᱱᱚᱣᱟ ᱡᱟᱦᱟᱸ ᱡᱟᱹᱛᱤᱨ ᱵᱤᱨᱫᱟᱹ ᱱᱚᱣᱟ ᱠᱨᱤᱭᱟᱨ ᱡᱟᱦᱟᱸᱧ ᱠᱩᱨᱩᱢᱩᱴᱩ ᱠᱟᱫᱟ ᱱᱚᱣᱟ ᱠᱩᱨᱩᱢᱩᱴᱩᱨᱮ ᱡᱩᱫᱤ ᱞᱮᱠᱟ ᱥᱟᱱᱟᱢ ᱠᱚᱜᱮᱞᱮ ᱜᱚᱲᱚ ᱥᱚᱯᱚᱦᱚᱫ ᱞᱮ ᱟᱨ ᱜᱚᱲᱚᱥᱚᱯᱚᱦᱫ ᱦᱩᱭ ᱞᱮᱱᱠᱷᱟᱱ ᱫᱚ ᱪᱮᱫ ᱢᱟᱱᱮ ᱢᱟᱹᱱᱢᱤᱭᱟᱜ ᱵᱷᱟᱜᱮ ᱞᱟᱹᱜᱤᱫ ᱛᱮᱜᱮ ᱱᱩᱠᱩ ᱡᱟᱹᱛᱤᱨ ᱵᱤᱨᱫᱟᱹ ᱫᱚ ᱠᱚ ᱢᱮᱱᱟᱜ ᱟᱠᱟᱫ ᱠᱚᱣᱟ